ᱢᱤᱫᱴᱮᱱ ᱪᱤᱛᱨᱚ ᱢᱟᱱᱮ ᱫᱷᱚᱨᱮ ᱱᱟᱣ ᱢᱤᱫᱴᱮᱱ ᱪᱤᱛᱨᱚ ᱟᱫᱚ ᱢᱟᱱᱮ ᱢᱤᱫᱴᱮᱱ ᱪᱤᱛᱨᱚ ᱢᱟᱱᱮ ᱡᱮᱢᱚᱱ ᱫᱷᱚᱨᱮ ᱱᱟᱣ ᱛᱟᱞᱮ ᱥᱟᱠᱟᱢ ᱛᱟᱞᱮ ᱥᱟᱠᱟᱢᱛᱮ ᱢᱤᱫᱴᱮᱱ ᱡᱟᱦᱟᱱᱟᱜ ᱮᱢ ᱵᱮᱱᱟᱣ ᱠᱮᱫᱟ ᱛᱚ ᱚᱱᱟ ᱵᱮᱱᱟᱣ ᱠᱟᱛᱮᱫ ᱜᱮ ᱢᱟᱱᱮ ᱢᱚᱡᱽ ᱧᱮᱞᱚᱜᱼᱟ ᱛᱚ ᱚᱱᱟ ᱢᱚᱡᱽ ᱧᱮᱞᱚᱜᱼᱟ ᱥᱮ ᱚᱱᱟ ᱡᱩᱫᱤ ᱵᱟᱹᱲᱤᱡ ᱮᱢ ᱢᱚᱱᱮ ᱞᱮᱠᱷᱟᱱ ᱵᱟᱹᱲᱤᱡ ᱧᱮᱞᱚᱜᱼᱟ ᱛᱚ ᱚᱱᱟ ᱟᱸᱠᱟᱣ ᱢᱟᱱᱮ ᱚᱱᱟ ᱵᱮᱱᱟᱣ ᱠᱟᱛᱮᱫ ᱜᱮ ᱢᱚᱡᱽ ᱵᱟᱹᱲᱤᱡᱽ ᱚᱸᱰᱮ ᱢᱟᱱᱮᱢ ᱯᱨᱚᱠᱟᱥ ᱫᱟᱲᱮᱜᱼᱟᱢ ᱟᱨᱠᱤ ᱡᱮᱢᱚᱱ ᱫᱷᱚᱨᱮ ᱱᱟᱣ ᱢᱤᱫᱴᱮᱡ ᱥᱤᱱᱮᱢᱟ ᱢᱤᱫᱴᱮᱡ ᱥᱤᱱᱮᱢᱟ ᱨᱮ ᱢᱤᱫᱴᱮᱡ ᱥᱤᱱᱮᱢᱟ ᱨᱮ ᱫᱷᱚᱨᱮ ᱱᱟᱣ ᱢᱤᱫᱴᱮᱱ ᱢᱤᱫᱴᱮᱱ ᱥᱤᱱ ᱪᱟᱞᱟᱣ ᱯᱟᱨᱚᱢᱮᱱᱟ ᱥᱮ ᱚᱸᱰᱮᱢ ᱵᱩᱡᱷᱟᱹᱣᱟ ᱡᱮ ᱱᱚᱣᱟ ᱫᱚ ᱢᱟᱱᱮ ᱢᱚᱡᱽ ᱥᱮ ᱵᱟᱹᱲᱤᱡᱽ ᱠᱟᱱᱟ ᱚᱱᱠᱟᱞᱮᱠᱟᱛᱮᱜᱮ ᱢᱤᱫᱴᱮᱡ ᱪᱤᱛᱨᱚ ᱦᱤᱥᱟᱹᱵᱽ ᱛᱮᱦᱚᱸ ᱢᱤᱫᱴᱮᱡᱽ ᱢᱚᱡᱽ ᱵᱟᱹᱲᱤᱡᱽ ᱚᱸᱰᱮ ᱯᱨᱚᱠᱟᱥ ᱫᱟᱲᱮᱭᱟᱜᱼᱟᱢ ᱥᱮ ᱢᱚᱡᱟᱜ ᱫᱚ ᱢᱚᱡᱽ ᱜᱮᱢ ᱯᱨᱚᱠᱟᱥᱟ ᱵᱟᱹᱲᱤᱡᱟᱜ ᱫᱚ ᱵᱟᱹᱲᱤᱡᱽ ᱜᱮᱢ ᱯᱨᱚᱠᱟᱥᱟ ᱚᱱᱟ ᱦᱚᱛᱮ ᱛᱮᱜᱮᱢ ᱯᱨᱚᱠᱟᱥ ᱫᱟᱲᱮᱭᱟᱜᱼᱟᱢ ᱡᱮ ᱢᱟᱱᱮ ᱢᱚᱡᱽ ᱚᱠᱟᱴᱟᱜ ᱟᱨ ᱵᱟᱹᱲᱤᱡᱽ ᱚᱠᱟᱴᱟᱜ ᱛᱚ ᱤᱧᱦᱚᱸ ᱪᱤᱛᱟᱹᱨᱤᱧ ᱟᱸᱠᱟᱣ ᱵᱟᱲᱟ ᱟᱠᱟᱫ ᱜᱮᱭᱟ ᱥᱟᱱᱛᱟᱞ ᱥᱚᱢᱟᱡᱽ ᱨᱮ ᱢᱟᱱᱮ ᱟᱹᱰᱤᱜᱟᱱ ᱜᱮ ᱨᱤᱞᱟᱹᱢᱟᱞᱟᱭ ᱩᱫᱩᱜ ᱟᱠᱟᱫᱟ ᱨᱤᱞᱟᱹᱢᱟᱞᱟᱭ ᱫᱮᱠᱷᱟᱣ ᱠᱟᱫᱟᱭ ᱟᱨᱠᱤ ᱟᱨ ᱚᱱᱟᱜᱮ